ᱤᱧᱤᱧ ᱢᱚᱱᱮᱭᱟ ᱢᱤᱰᱤᱭᱟ ᱟᱨ ᱥᱚᱪᱮᱫ ᱥᱟᱶᱛᱮ ᱟᱵᱚ ᱡᱟᱦᱟᱸ ᱥᱟᱶᱛᱟᱞᱤ ᱯᱟᱹᱨᱥᱤ ᱢᱮᱱᱟᱜᱼᱟ ᱚᱱᱟ ᱥᱟᱱᱟᱢ ᱦᱚᱲᱟᱜ ᱢᱟᱱᱮ ᱟᱵᱚᱨᱮᱱ ᱡᱟᱦᱟᱸ ᱡᱟᱦᱟᱸᱭ ᱜᱤᱫᱽᱨᱟᱹ ᱯᱤᱫᱽᱨᱟᱹ ᱢᱮᱱᱟᱜ ᱠᱚᱣᱟ ᱵᱟᱵᱩ ᱢᱟᱹᱭ ᱛᱟᱠᱚ ᱩᱝᱠᱩ ᱡᱚᱛᱚ ᱦᱚᱲ ᱠᱚ ᱪᱮᱫᱽᱢᱟ ᱟᱨ ᱫᱤᱥᱚᱢ ᱫᱤᱥᱚᱢ ᱡᱚᱛᱚ ᱦᱚᱲᱟᱜ ᱞᱩᱛᱩᱨ ᱨᱮ ᱡᱟᱛᱮ ᱯᱟᱥᱱᱟᱜ ᱢᱟ ᱡᱮ ᱟᱵᱚᱣᱟᱜ ᱦᱚᱸ ᱢᱤᱫᱴᱟᱝ ᱯᱟᱹᱨᱥᱤ ᱢᱮᱱᱟᱜ ᱛᱟᱵᱚᱱᱟ ᱥᱮ ᱪᱤᱠᱤᱛᱮ ᱡᱟᱦᱟᱸ ᱵᱚᱱ ᱯᱟᱲᱦᱟᱜᱼᱟ ᱚᱞᱚᱜ ᱟᱵᱚᱱ ᱚᱱᱟ ᱠᱚ ᱡᱟᱛᱮ ᱡᱚᱛᱚ ᱦᱚᱲ ᱠᱚ ᱥᱮᱬᱟᱭ ᱢᱟ ᱟᱨ ᱟᱵᱚ ᱱᱚᱣᱟ ᱥᱟᱱᱛᱟᱲ ᱛᱮ ᱵᱚ ᱚᱞᱚᱜ ᱯᱟᱲᱦᱟ ᱞᱮᱱᱠᱷᱟᱱ ᱟᱹᱰᱤ ᱱᱟᱯᱟᱭ ᱱᱟᱯᱟᱭ ᱠᱟᱹᱢᱤ ᱠᱚ ᱠᱟᱹᱢᱤ ᱦᱚᱨᱟ ᱠᱚᱵᱚᱱ ᱧᱮᱞ ᱧᱟᱢᱟ ᱚᱱᱟᱜᱮ ᱤᱧᱟᱹᱜ ᱞᱟᱹᱭ ᱨᱮᱭᱟᱜ ᱫᱚ ᱟᱨ ᱪᱮᱫ ᱦᱚᱸ ᱵᱟᱝ